ᱯᱟᱸᱪᱴᱤ ᱦᱚᱲᱟᱜ ᱧᱩᱛᱩᱢ ᱫᱚ ᱦᱩᱭᱩᱜ ᱠᱟᱱᱟ ᱯᱨᱚᱛᱷᱚᱢ ᱞᱚᱠᱠᱷᱤᱨᱟᱢ ᱢᱩᱨᱢᱩ ᱛᱟᱨᱯᱚᱨ ᱢᱮᱱᱟᱭ ᱠᱟᱫᱮᱭᱟ ᱥᱩᱱᱤᱞ ᱠᱤᱥᱠᱩ ᱛᱤᱱ ᱱᱚᱢᱵᱚᱨ ᱨᱟᱡᱮᱥ ᱵᱟᱥᱠᱮ ᱪᱟᱨ ᱱᱚᱢᱵᱚᱨ ᱥᱳᱢᱱᱥᱟᱛᱷ ᱦᱮᱢᱨᱚᱢ ᱯᱟᱸᱪ ᱱᱚᱢᱵᱚᱨ ᱨᱚᱢᱞᱟᱞ ᱠᱤᱥᱠᱩ